ᱵᱷᱟᱨᱚᱛ ᱫᱤᱥᱚᱢ ᱨᱮ ᱡᱟᱦᱟᱸ ᱥᱮᱪᱮᱫ ᱨᱮᱭᱟᱜ ᱵᱮᱵᱚᱥᱛᱷᱟ ᱤᱫᱤ ᱠᱟᱛᱮᱫ ᱡᱟᱦᱟᱸ ᱱᱚᱸᱰᱮ ᱠᱩᱠᱞᱤ ᱥᱮᱴᱮᱨ ᱟᱠᱟᱱᱟ ᱚᱱᱟ ᱠᱩᱠᱞᱤ ᱨᱮᱫᱚ ᱟᱹᱰᱤᱜᱮ ᱪᱮᱛᱟᱱ ᱞᱟᱛᱟᱨ ᱢᱮᱱᱟᱜᱼᱟ ᱡᱟᱦᱟᱸᱞᱮᱠᱟ ᱥᱮᱪᱮᱫ ᱨᱮᱭᱟᱜ ᱡᱟᱦᱟᱸ ᱟᱵᱚ ᱵᱷᱟᱨᱚᱛ ᱫᱤᱥᱚᱢ ᱟᱨ ᱵᱷᱟᱨᱚᱛ ᱠᱷᱚᱱ ᱵᱟᱦᱨᱮ ᱫᱤᱥᱚᱢ ᱚᱱᱟ ᱵᱷᱤᱛᱤᱨ ᱨᱮᱭᱟᱜ ᱡᱟᱦᱟᱸ ᱥᱮᱪᱮᱫ ᱨᱮᱭᱟᱜ ᱛᱩᱞᱟᱹ ᱡᱚᱠᱷᱟ ᱱᱚᱣᱟ ᱤᱫᱤ ᱠᱟᱛᱮᱫ ᱡᱟᱦᱟᱸ ᱱᱚᱣᱟ ᱡᱟᱦᱟᱸ ᱠᱩᱠᱞᱤ ᱛᱮᱞᱟ ᱦᱩᱭᱩᱜ ᱞᱟᱹᱜᱤᱫ ᱱᱚᱣᱟ ᱨᱮ ᱧᱮᱞᱚᱜ ᱠᱟᱱᱟ ᱡᱮ ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱷᱟ ᱫᱚ ᱩᱱᱟᱹᱜ ᱵᱟᱭ ᱞᱟᱦᱟᱱᱛᱤ ᱟᱠᱟᱱᱟ ᱟᱨ ᱮᱴᱟᱜ ᱫᱤᱥᱚᱢ ᱠᱷᱚᱱ ᱫᱚ ᱡᱟᱦᱟᱸ ᱡᱮ ᱱᱚᱸᱰᱮᱱᱟᱜ ᱥᱮᱪᱮᱫ ᱵᱮᱵᱚᱥᱛᱷᱟ ᱡᱟᱦᱟᱸ ᱢᱮᱱᱟᱜ ᱨᱮᱦᱚᱸ ᱥᱮᱫᱟᱭ ᱠᱷᱚᱱ ᱡᱟᱦᱟᱸ ᱵᱮᱵᱚᱥᱛᱷᱟ ᱢᱮᱱᱟᱜᱼᱟ ᱤᱱᱟᱹ ᱵᱮᱵᱚᱥᱛᱷᱟ ᱨᱮᱜᱮ ᱨᱤᱦᱤᱴ ᱢᱮᱱᱟᱜᱼᱟ ᱟᱨ ᱡᱟᱦᱟᱸ ᱵᱮᱵᱚᱥᱛᱷᱟ ᱨᱮ ᱡᱟᱦᱟᱸ ᱱᱚᱸᱰᱮᱱ ᱠᱚ ᱟᱹᱠᱤᱞᱟᱱ ᱦᱚᱲ ᱟᱨᱦᱚᱸ ᱪᱮᱫ ᱞᱮᱠᱟᱨᱮ ᱱᱟᱯᱟᱭ ᱥᱟᱺᱦᱤᱡ ᱥᱮᱪᱮᱫ ᱨᱮᱭᱟᱜ ᱵᱮᱵᱚᱥᱛᱷᱟ ᱦᱩᱭᱩᱜ ᱫᱚᱨᱠᱟᱨ ᱚᱱᱟᱫᱚ ᱵᱟᱝ ᱠᱚ ᱵᱮᱵᱚᱥᱛᱷᱟ ᱫᱟᱲᱮᱭᱟᱜ ᱟᱨ ᱡᱟᱦᱟᱸᱞᱮᱠᱟ ᱡᱮ ᱮᱴᱟᱜ ᱫᱤᱥᱚᱢ ᱨᱮᱭᱟᱜ ᱥᱮᱪᱮᱫ ᱵᱮᱵᱚᱥᱛᱷᱟ ᱟᱫᱚ ᱟᱹᱰᱤᱜᱮ ᱞᱟᱦᱟᱱᱛᱤ ᱢᱮᱱᱟᱜᱼᱟ ᱡᱟᱦᱟᱸᱞᱮᱠᱟ ᱡᱮ ᱤᱱᱴᱟᱨᱱᱮᱴ ᱥᱮ ᱚᱱᱠᱟᱱᱟᱜ ᱤᱫᱤ ᱠᱟᱛᱮᱫ ᱡᱟᱦᱟᱸ ᱤᱱᱴᱟᱨᱱᱮᱴ ᱥᱮᱪᱮᱫ ᱢᱮᱱᱟᱜᱼᱟ ᱮᱴᱟᱜ ᱫᱤᱥᱚᱢ ᱨᱮ ᱢᱮᱱᱠᱷᱟᱱ ᱵᱷᱟᱨᱚᱛ ᱨᱮᱫᱚ ᱤᱱᱴᱟᱨᱱᱮᱴ ᱥᱮᱪᱮᱫ ᱵᱮᱵᱚᱥᱛᱷᱟ ᱫᱚ ᱟᱹᱰᱤ ᱠᱚᱢ ᱡᱟᱭᱜᱟᱨᱮ ᱢᱮᱱᱟᱜᱼᱟ ᱢᱮᱱᱠᱷᱟᱱ ᱢᱮᱱᱟᱜᱼᱟ ᱤᱱᱴᱟᱨᱱᱮᱴ ᱥᱮᱪᱮᱫ ᱵᱮᱵᱚᱥᱛᱷᱟ ᱢᱮᱱᱠᱷᱟᱱ ᱥᱟᱱᱟᱢ ᱡᱟᱭᱜᱟ ᱨᱮᱫᱚ ᱵᱟᱹᱪᱩᱜ ᱟᱱᱟ ᱟᱨ ᱱᱚᱣᱟ ᱡᱟᱦᱟᱸ ᱥᱮᱪᱮᱫ ᱵᱮᱵᱚᱥᱛᱷᱟ ᱢᱮᱱᱟᱜᱼᱟ ᱚᱱᱟᱫᱚ ᱠᱚᱢᱜᱮ ᱢᱮᱱᱟᱜᱼᱟ ᱚᱱᱟᱛᱮ ᱱᱚᱸᱰᱮ ᱟᱹᱨᱩ ᱯᱷᱮᱨᱟᱣ ᱫᱚ ᱞᱟᱹᱠᱛᱤ ᱵᱮᱵᱚᱥᱛᱷᱟ ᱞᱟᱹᱠᱛᱤ ᱠᱟᱱᱟ ᱡᱮ ᱱᱚᱸᱰᱮᱱᱟᱜ ᱥᱮᱪᱮᱫ ᱵᱮᱵᱚᱥᱛᱷᱟ ᱨᱮ ᱮᱴᱟᱜ ᱫᱤᱥᱚᱢ ᱡᱟᱦᱟᱸᱞᱮᱠᱟ ᱯᱷᱳᱨᱮᱱ ᱨᱮ ᱱᱚᱸᱰᱮᱱ ᱠᱚ ᱥᱮᱪᱮᱫᱤᱭᱟᱹ ᱠᱚ ᱮᱴᱟᱜ ᱫᱤᱥᱚᱢᱛᱮ ᱥᱮᱪᱮᱫᱚᱜ ᱞᱟᱹᱜᱤᱫ ᱠᱚ ᱪᱟᱞᱟᱜ ᱠᱟᱱᱟ ᱤᱱᱟᱹᱠᱷᱟᱱ ᱡᱷᱟᱲᱠᱷᱚᱸᱰ ᱥᱚᱨᱠᱟᱨ ᱦᱚᱸ ᱱᱚᱸᱰᱮ ᱱᱤᱛᱳᱜ ᱩᱭᱦᱟᱹᱨ ᱟᱠᱟᱫᱟᱭ ᱡᱮ ᱱᱚᱸᱰᱮᱱ ᱠᱚᱦᱚᱸ ᱜᱤᱫᱽᱨᱟᱹ ᱠᱚ ᱵᱟᱦᱨᱮ ᱫᱤᱥᱚᱢᱛᱮ ᱥᱮᱪᱮᱫ ᱤᱫᱤ ᱠᱟᱛᱮᱫᱼᱮ ᱵᱷᱮᱡᱟᱭᱮᱫ ᱠᱚᱣᱟ ᱟᱨ ᱟᱭᱟᱜ ᱠᱷᱚᱨᱚᱪᱛᱮ ᱵᱷᱮᱡᱟᱭᱮᱫ ᱠᱚᱣᱟᱭ ᱢᱮᱱᱠᱷᱟᱱ ᱱᱤᱛᱳᱜ ᱵᱚᱱ ᱛᱟᱭᱚᱢ ᱟᱠᱟᱱᱟ ᱱᱚᱸᱰᱮᱱ ᱵᱷᱟᱨᱚᱛ ᱫᱤᱥᱚᱢ ᱨᱮᱱ ᱦᱮᱸ ᱟᱨ ᱡᱷᱟᱲᱠᱷᱚᱸᱰ ᱫᱤᱥᱚᱢ ᱨᱮᱱ ᱚᱱᱠᱟᱜᱮ ᱮᱴᱟᱜ ᱮᱴᱟᱜ ᱯᱚᱱᱚᱛ ᱨᱮᱱ ᱩᱱᱠᱩ ᱫᱚ ᱠᱚᱢ ᱜᱮᱭᱟ ᱵᱚᱱ ᱚᱱᱟᱛᱮ ᱱᱚᱸᱰᱮ ᱥᱮᱪᱮᱫ ᱨᱮᱭᱟᱜ ᱵᱮᱵᱚᱥᱛᱷᱟ ᱦᱩᱭᱩᱜ ᱫᱚᱨᱠᱟᱨ ᱟᱨ ᱟᱞᱮ ᱚᱠᱟᱞᱮ ᱦᱤᱲᱤᱧᱮᱫᱟ ᱚᱠᱟᱴᱟᱜ ᱩᱛᱱᱟᱹᱣ ᱞᱟᱹᱠᱛᱤ ᱠᱟᱱᱟ ᱢᱮᱱᱠᱷᱟᱱ ᱡᱟᱦᱟᱸ ᱡᱮ ᱱᱚᱸᱰᱮ ᱩᱛᱱᱟᱹᱣ ᱞᱟᱹᱠᱛᱤ ᱠᱟᱱᱟ ᱡᱮ ᱱᱚᱸᱰᱮ ᱫᱚ ᱤᱱᱴᱟᱨᱱᱮᱴ ᱥᱮᱪᱮᱫ ᱦᱩᱭᱩᱜ ᱫᱚᱨᱠᱟᱨ ᱛᱚᱵᱮᱭᱮᱱᱟ ᱟᱵᱚ ᱱᱚᱣᱟ ᱫᱤᱥᱚᱢ ᱵᱚᱱ ᱩᱛᱱᱟᱹᱣᱟ ᱞᱟᱦᱟᱱᱛᱤᱜ ᱟᱵᱚᱱ ᱪᱚᱴ ᱥᱮᱫᱵᱚᱱ ᱛᱟᱲᱟᱢᱟ ᱪᱚᱴ ᱪᱩᱲᱟᱹ ᱥᱮᱫᱵᱚᱱ ᱞᱟᱦᱟᱜᱼᱟ ᱟᱨ ᱞᱟᱦᱟ ᱨᱮᱱ ᱱᱚᱸᱰᱮ ᱡᱟᱦᱟᱸ ᱢᱟᱨᱟᱝ ᱢᱚᱱᱛᱨᱤ ᱡᱟᱦᱟᱸ ᱵᱮᱱᱟᱜ ᱠᱟᱱᱟᱭ ᱩᱱᱤ ᱱᱚᱸᱰᱮᱱᱟᱜ ᱥᱮᱪᱮᱫ ᱵᱮᱵᱚᱥᱛᱷᱟ ᱤᱫᱤ ᱠᱟᱛᱮᱫ ᱟᱹᱰᱤ ᱠᱮᱴᱮᱡᱮ ᱩᱭᱦᱟᱹᱨᱢᱟ ᱛᱚᱵᱮ ᱠᱟᱛᱮᱫ ᱟᱵᱚᱵᱚᱱ ᱞᱟᱦᱟᱱᱛᱤ ᱫᱟᱲᱮᱭᱟᱜᱼᱟ ᱟᱨ ᱵᱟᱝᱠᱷᱟᱱ ᱵᱟᱵᱚᱱ ᱞᱟᱦᱟ ᱫᱟᱲᱮᱭᱟᱜᱼᱟ ᱮᱴᱟᱜ ᱫᱤᱥᱚᱢ ᱠᱚᱨᱮ ᱠᱷᱚᱱ ᱵᱚᱱ ᱛᱟᱭᱚᱢᱚᱜ ᱠᱟᱱᱟ ᱚᱱᱟᱛᱮ ᱱᱤᱛᱳᱜᱟᱜ ᱡᱩᱜᱽ ᱨᱮ ᱤᱱᱴᱟᱨᱱᱮᱴ ᱥᱮᱪᱮᱫ ᱞᱟᱹᱠᱛᱤ ᱠᱟᱱᱟ ᱟᱨ ᱚᱱᱟ ᱡᱚᱛᱚ ᱡᱟᱭᱜᱟᱨᱮ ᱚᱱᱟ ᱦᱩᱭᱩᱜ ᱫᱚᱨᱠᱟᱨ ᱛᱚᱵᱮ ᱠᱟᱛᱮᱫ ᱟᱵᱚᱵᱚᱱ ᱞᱟᱦᱟ ᱫᱟᱲᱮᱭᱟᱜᱼᱟ